ᱥᱮᱨᱢᱟ ᱯᱩᱨᱟᱹᱣ ᱥᱮᱨᱢᱟᱨᱮ ᱦᱚᱭ ᱦᱤᱸᱥᱤᱫ ᱵᱚᱫᱚᱞ ᱥᱟᱶᱛᱮ ᱪᱟᱥᱼᱵᱟᱥ ᱦᱩᱭᱩᱜᱼᱟ ᱛᱳ ᱚᱱᱟ ᱞᱮᱠᱟᱛᱮ ᱟᱥᱟᱲ ᱵᱚᱸᱜᱟ ᱫᱚ ᱦᱩᱲᱩ ᱠᱚᱠᱚ ᱪᱟᱥᱼᱟ ᱟᱨ ᱜᱩᱦᱩᱢ ᱟᱸᱜᱷᱟᱲ ᱵᱚᱸᱜᱟ ᱫᱚ ᱛᱩᱲᱤ ᱟᱹᱞᱩ ᱥᱚᱵᱡᱤ ᱠᱚ ᱠᱚᱯᱤ ᱵᱮᱸᱜᱟᱲ ᱟᱭᱢᱟ ᱞᱮᱠᱟᱱᱟᱜ ᱠᱚᱸᱰᱷᱟ ᱠᱚᱦᱚᱸ ᱠᱚ ᱪᱟᱥᱼᱟ ᱯᱩᱥ ᱵᱚᱸᱜᱟ ᱫᱚ ᱜᱩᱦᱩᱢ ᱟᱨ ᱠᱷᱚᱥᱞᱟ ᱠᱚᱦᱚᱸ ᱡᱟᱹᱥᱛᱤ ᱠᱚ ᱪᱟᱥ ᱜᱮᱭᱟ